ᱤᱧᱟᱹᱜ ᱯᱟᱲᱦᱟᱣ ᱢᱩᱪᱟᱹᱫ ᱯᱩᱛᱷᱤ ᱫᱚ ᱵᱤᱫᱩ ᱪᱟᱸᱫᱟᱱ ᱜᱟᱭᱟᱱ ᱯᱩᱛᱷᱤ ᱠᱟᱱ ᱛᱤᱧᱟᱹ ᱱᱚᱣᱟ ᱯᱩᱛᱷᱤ ᱨᱮ ᱤᱧ ᱫᱚ ᱥᱟᱹᱨᱤ ᱜᱮ ᱚᱱᱟ ᱨᱤᱧ ᱮᱥᱮᱹᱨ ᱞᱮᱱ ᱛᱟᱦᱮᱸᱫ ᱯᱟᱲᱦᱟᱣ ᱠᱮᱫᱼᱟᱹᱧ ᱯᱟᱲᱦᱟᱣ ᱠᱮᱜᱼᱟᱹᱧ ᱢᱤᱫᱼᱵᱟᱨ ᱫᱷᱟᱣ ᱯᱟᱲᱦᱟᱣ ᱠᱟᱛᱮ ᱢᱚᱱᱮ ᱫᱚ ᱟᱨᱦᱚᱸ ᱜᱮ ᱞᱟᱜᱟᱣᱮᱱ ᱛᱤᱧᱟᱹ ᱚᱱᱟ ᱵᱷᱤᱛᱤᱨ ᱨᱮ ᱱᱩᱱᱟᱹᱜ ᱤᱧ ᱮᱥᱮᱨ ᱞᱮᱱ ᱛᱟᱦᱮᱸᱠᱟᱱᱟ ᱡᱮ ᱟᱵᱚᱣᱟᱜ ᱚᱞ ᱪᱤᱠᱤ ᱥᱮ ᱯᱟᱹᱨᱥᱤ ᱦᱚᱸ ᱟᱵᱚ ᱫᱚ ᱟᱵᱚ ᱨᱤᱱ ᱵᱚᱸᱜᱟ ᱵᱳᱨᱳ ᱠᱚᱠᱚ ᱪᱟᱞ ᱟᱠᱟᱫᱽ ᱵᱚᱱᱟ ᱥᱮ ᱟᱵᱚ ᱫᱚ ᱟᱵᱚ ᱛᱮ ᱵᱮᱱᱟᱣ ᱠᱟᱛᱮ ᱫᱚ ᱚᱞ ᱪᱤᱠᱤ ᱫᱚ ᱵᱟᱵᱚ ᱪᱷᱟᱯᱟ ᱦᱟᱠᱟᱜᱼᱟ ᱚᱱᱟ ᱫᱚ ᱵᱚᱸᱜᱟ ᱵᱳᱨᱳ ᱠᱚ ᱮᱢ ᱠᱟᱛᱮ ᱜᱮ ᱱᱚᱣᱟ ᱯᱩᱛᱷᱤ ᱠᱚᱫᱚ ᱪᱷᱟᱯᱟ ᱦᱟᱠᱟᱱᱟ ᱡᱮᱢᱚᱱ ᱵᱤᱫᱩ ᱟᱨ ᱪᱟᱸᱫᱟᱱ ᱟᱵᱚ ᱨᱤᱱ ᱚᱱᱚᱞ ᱵᱚᱸᱜᱟ ᱠᱟᱱᱟ ᱠᱤᱱ ᱩᱱᱠᱤᱱ ᱜᱮ ᱱᱚᱣᱟ ᱯᱩᱛᱷᱤ ᱨᱤᱱ ᱯᱟᱴᱷᱚᱠᱤᱭᱟᱹ ᱦᱚᱸᱠᱤᱱ ᱠᱟᱱᱟ ᱚᱱᱟ ᱯᱟᱲᱦᱟᱣ ᱠᱟᱛᱮ ᱜᱮ ᱤᱧᱫᱚᱧ ᱮᱥᱮᱹᱨ ᱞᱮᱱ ᱛᱟᱦᱮᱱ ᱵᱚᱸᱜᱟᱼᱵᱳᱨᱳ ᱥᱟᱶ ᱜᱩᱨᱩ ᱜᱚᱢᱠᱮ ᱫᱚ ᱫᱩᱲᱩᱵ ᱛᱤᱸᱜᱩ ᱥᱮ ᱟᱪᱟᱨᱼᱵᱤᱪᱟᱹᱨ ᱮᱫ ᱛᱟᱦᱮᱸ ᱠᱟᱱᱟ ᱚᱱᱠᱟ ᱚᱱᱠᱟ ᱛᱮ ᱟᱵᱚᱣᱟᱜ ᱚᱞ ᱪᱤᱠᱤ ᱚᱞ ᱫᱚ ᱥᱚᱫᱚᱨ ᱟᱠᱟᱫᱟᱭ ᱟᱨ ᱱᱤᱛᱳᱜ ᱫᱷᱟᱹᱨᱤᱡ ᱚᱱᱟ ᱜᱮ ᱟᱵᱚ ᱯᱟᱥᱱᱟᱣ ᱨᱮ ᱢᱮᱱᱟᱜ ᱵᱚᱱᱟ ᱚᱞ ᱪᱤᱠᱤ ᱚᱱᱚᱞ ᱵᱚᱸᱜᱟ ᱵᱟᱝᱠᱤᱱ ᱛᱟᱦᱮᱸᱞᱮᱱ ᱠᱷᱟᱱ ᱟᱵᱚᱣᱟᱜ ᱪᱤᱠᱤ ᱯᱟᱥᱮᱫ ᱵᱟᱝ ᱚᱞ ᱥᱚᱫᱚᱨ ᱠᱚᱜ ᱛᱟᱵᱚᱱᱟ ᱱᱤᱛᱳᱜ ᱚᱱᱟ ᱠᱚ ᱯᱟᱥᱱᱟᱣ ᱞᱟᱹᱜᱤᱫ ᱟᱹᱰᱤ ᱡᱳᱨ ᱜᱮ ᱞᱮ ᱪᱷᱩᱴᱟᱹᱣᱟᱠᱟᱱᱟ ᱚᱱᱟ ᱤᱭᱟᱹ ᱛᱮ ᱵᱚᱸᱜᱟ ᱵᱳᱨᱳ ᱠᱚ ᱥᱟᱶ ᱧᱟᱯᱟᱢ ᱟᱠᱟᱱ ᱞᱮᱠᱟᱜᱮ ᱵᱩᱡᱷᱟᱹᱜᱼᱟ ᱵᱤᱫᱩ ᱪᱟᱸᱫᱟᱱ ᱯᱚᱛᱚᱵ ᱯᱟᱲᱦᱟᱣ ᱠᱟᱛᱮ ᱫᱚ